ᱡᱟᱦᱟᱸ ᱠᱟᱛᱷᱟ ᱠᱚ ᱥᱚᱦᱚᱡ ᱥᱟᱯᱴᱟ ᱵᱟᱝ ᱞᱟᱹᱭ ᱠᱟᱛᱮ ᱯᱟᱹᱨᱥᱤ ᱛᱮ ᱨᱚᱲᱚᱜᱼᱟ ᱮᱱᱛᱮ ᱦᱚᱸ ᱵᱷᱮᱱᱛᱟ ᱨᱚᱲᱚᱜᱼᱟ ᱚᱱᱠᱟᱱ ᱠᱟᱛᱷᱟ ᱠᱚᱜᱮ ᱵᱷᱮᱱᱛᱟ ᱠᱟᱛᱷᱟ ᱠᱚᱫᱚ ᱡᱮᱞᱚᱠᱟ ᱚᱛ ᱩᱴᱟᱹ ᱢᱟᱱᱮ ᱥᱩᱠᱨᱤ ᱡᱷᱟᱹᱞ ᱪᱟᱭᱞᱚᱢ ᱢᱟᱱᱮ ᱰᱟᱝᱨᱟ ᱪᱷᱟᱛᱟ ᱫᱟᱨᱮ ᱢᱟᱱᱮ ᱡᱟᱶᱟᱭ ᱯᱤᱞᱪᱩ ᱨᱟᱥᱟ ᱢᱟᱱᱮ ᱦᱟᱺᱰᱤ ᱧᱤᱸᱫᱟᱹᱯᱮᱲᱟ ᱢᱟᱱᱮ ᱠᱳᱢᱵᱽᱲᱳ ᱮᱸᱜ ᱥᱤᱨᱚᱢ ᱜᱮᱞᱮ ᱢᱟᱱᱮ ᱠᱩᱲᱤ ᱜᱤᱫᱽᱨᱟᱹ ᱟᱵᱚ ᱟᱹᱛᱩᱴᱚᱞᱟ ᱜᱟᱯᱟᱞᱢᱟᱨᱟᱣ ᱨᱮ ᱱᱚᱝᱠᱟᱱ ᱮᱢᱟᱱ ᱠᱟᱛᱷᱟ ᱠᱚᱜᱮ ᱞᱟᱹᱭ ᱥᱚᱫᱚᱨ ᱵᱟᱲᱟᱭ ᱜᱮᱭᱟᱵᱚᱱ